ᱱᱤᱛ ᱠᱟᱛᱮᱫ ᱡᱩᱜᱽ ᱨᱮᱫᱚ ᱱᱚᱜᱼᱚᱸᱭ ᱡᱮᱢᱚᱱ ᱥᱟᱵ ᱠᱟᱜ ᱢᱮ ᱱᱩᱠᱩ ᱜᱟᱹᱭ ᱰᱟᱝᱨᱤ ᱢᱤᱦᱩ ᱢᱮᱨᱚᱢ ᱵᱷᱤᱰᱤ ᱥᱤᱢ ᱥᱩᱠᱨᱤ ᱠᱚ ᱡᱚᱜᱟᱣ ᱡᱚᱛᱚᱱ ᱠᱚ ᱠᱷᱮᱛᱛᱨᱮ ᱨᱮ ᱵᱤᱵᱷᱤᱱᱱᱚ ᱮᱴᱠᱮᱴᱚᱬᱮ ᱧᱮᱞᱚᱜᱚᱜ ᱠᱟᱱ ᱠᱷᱟᱹᱛᱤᱨ ᱦᱤᱥᱟᱹᱵᱽ ᱛᱮ ᱱᱤᱛᱳᱜᱼᱟᱜ ᱡᱩᱜᱽ ᱨᱮᱫᱚ ᱱᱩᱠᱩ ᱠᱚᱫᱚ ᱢᱟᱱᱮ ᱵᱤᱜᱽᱜᱟᱱ ᱵᱷᱤᱛᱛᱤᱠ ᱞᱮᱠᱟ ᱛᱮᱜᱮ ᱱᱩᱠᱩ ᱠᱚ ᱧᱮᱞ ᱩᱯᱨᱩᱢ ᱠᱚ ᱥᱮ ᱡᱚᱜᱟᱣ ᱡᱚᱛᱚᱱ ᱠᱚᱫᱚ ᱮᱠᱟᱞ ᱛᱮ ᱡᱟᱹᱨᱩᱲ ᱠᱟᱱᱟ ᱥᱮᱫᱟᱭ ᱫᱚᱠᱚ ᱛᱟᱦᱮᱸ ᱠᱟᱱᱟ ᱚᱱᱠᱟ ᱜᱮ ᱩᱱ ᱚᱠᱛᱚ ᱫᱚ ᱚᱱᱠᱟ ᱨᱟᱱᱼᱢᱩᱨᱜᱟᱹᱱ ᱥᱮ ᱱᱩᱠᱩ ᱡᱚᱜᱟᱣ ᱡᱚᱛᱚᱱ ᱠᱚ ᱠᱷᱮᱛᱨᱮ ᱨᱮᱫᱚ ᱛᱚᱠᱷᱚᱱᱤ ᱛᱚᱡᱼᱵᱤᱡ ᱵᱟᱝ ᱛᱟᱦᱮᱸ ᱠᱟᱱᱟ ᱱᱤᱛᱳᱜ ᱫᱚ ᱢᱤᱫᱴᱮᱡ ᱟᱞᱟᱫᱟ ᱢᱤᱫᱴᱮᱝ ᱯᱞᱟᱴᱯᱷᱨᱚᱢ ᱦᱩᱭᱩᱜᱚᱜ ᱠᱟᱱᱟ ᱥᱮᱫᱟᱭ ᱫᱚ ᱚᱱᱟ ᱜᱩᱯᱤ ᱠᱚ ᱜᱩᱯᱤᱭᱮᱫ ᱠᱚ ᱛᱟᱦᱮᱭᱟ ᱢᱮᱨᱚᱢ ᱠᱚᱦᱚᱸ ᱥᱮ ᱜᱟᱹᱭ ᱰᱟᱝᱨᱟ ᱠᱚ ᱠᱟᱰᱟ ᱠᱚ ᱱᱤᱛᱳᱜ ᱫᱚ ᱜᱩᱯᱤ ᱡᱩᱜᱽ ᱫᱚ ᱵᱟᱝ ᱠᱟᱱᱟ ᱟᱹᱰᱤ ᱵᱟᱛᱨᱟᱣ ᱛᱮ ᱡᱚᱛᱚᱱ ᱠᱟᱛᱮᱫ ᱱᱩᱠᱩ ᱫᱚ ᱚᱲᱟᱜ ᱨᱮ ᱮᱠᱮᱵᱟᱨᱮ ᱱᱩᱠᱩ ᱛᱮᱦᱮᱱ ᱡᱟᱭᱜᱟ ᱥᱟᱯᱟᱼᱥᱟ ᱯᱷᱤ ᱛᱟᱨᱯᱚᱨᱮ ᱦᱩᱭᱩᱜᱚᱜ ᱠᱟᱱᱟ ᱡᱮ ᱱᱩᱠᱩ ᱠᱚ ᱴᱷᱤᱠ ᱢᱚᱛᱚ ᱥᱚᱢᱚᱭ ᱥᱟᱺᱦᱜᱤᱡ ᱡᱚᱢᱟᱜ ᱮᱢᱟᱣᱟᱠᱚ ᱩᱢ ᱰᱟᱹᱵᱽᱨᱟᱹ ᱯᱷᱟᱨᱪᱟ ᱠᱚ ᱛᱟᱨᱯᱚᱨᱮ ᱦᱩᱭᱩᱜᱚᱜ ᱠᱟᱱᱟ ᱡᱮ ᱱᱩᱠᱩ ᱠᱚ ᱥᱚᱢᱚᱭ ᱢᱚᱛᱚ ᱢᱟᱱᱮ ᱱᱤᱛᱳᱜᱼᱟᱜ ᱡᱩᱜᱽ ᱞᱮᱠᱟᱛᱮ ᱵᱷᱮᱠᱥᱤᱱ ᱠᱚ ᱮᱢᱚᱱᱠᱤ ᱡᱟᱱᱟᱢᱚᱜ ᱥᱚᱢᱚᱭ ᱠᱷᱚᱱ ᱢᱟᱱᱮ ᱠᱚ ᱦᱟᱨᱟ ᱡᱚᱜᱟᱣ ᱡᱚᱛᱚᱱ ᱠᱚ ᱠᱷᱮᱛᱛᱨᱮ ᱨᱮ ᱮᱠᱮᱵᱟᱨᱮ ᱡᱮ ᱱᱤᱛᱳᱜᱼᱟᱜ ᱡᱩᱜᱽ ᱨᱮ ᱱᱚᱣᱟ ᱱᱩᱠᱩ ᱮᱠᱫᱚᱢ ᱡᱚᱜᱟᱣ ᱡᱚᱛᱚᱱ ᱠᱚᱫᱚ ᱮᱠᱟᱱᱛᱚ ᱫᱚᱨᱠᱟᱨ ᱠᱟᱱᱟ ᱟᱨ ᱵᱟᱝᱠᱷᱟᱱ ᱫᱚ ᱚᱱᱠᱟ ᱜᱨᱤᱦᱚᱨᱥᱛᱷᱟᱞᱤ ᱞᱮᱠᱟᱛᱮ ᱱᱚᱝᱠᱟ ᱟᱹᱣᱲᱤ ᱜᱮ ᱱᱚᱝᱠᱟ ᱦᱩᱭᱱᱟᱭ ᱡᱟᱱᱟᱢ ᱱᱟᱭ ᱟᱨ ᱢᱟ ᱦᱟᱸᱜ ᱩᱱᱤ ᱫᱚᱭ ᱦᱟᱨᱟᱜ ᱠᱟᱱᱟ ᱟᱡᱛᱮ ᱱᱚᱝᱠᱟ ᱫᱚ ᱵᱟᱝ ᱠᱟᱱᱟ ᱱᱩᱠᱩ ᱟᱹᱰᱤ ᱱᱩᱠᱩ ᱯᱚᱨᱤᱵᱟᱨ ᱨᱮ ᱟᱹᱰᱤ ᱢᱟᱨᱟᱝ ᱱᱩᱠᱩ ᱢᱤᱫᱴᱮᱝ ᱥᱚᱢᱯᱚᱫ ᱠᱟᱱᱟ ᱠᱚ ᱱᱩᱠᱩ ᱦᱚᱛᱮᱡ ᱛᱮᱜᱮ ᱯᱚᱨᱤᱵᱟᱨ ᱨᱮᱭᱟᱜ ᱢᱤᱫᱴᱮᱡ ᱟᱹᱰᱤ ᱢᱟᱨᱟᱝ ᱩᱱᱱᱚᱛᱤ ᱦᱩᱭ ᱫᱟᱲᱮᱭᱟᱜ ᱠᱷᱟᱹᱛᱤᱨ ᱛᱮ ᱱᱩᱠᱩ ᱫᱚ ᱱᱤᱛᱳᱜ ᱵᱤᱜᱽᱜᱟᱱ ᱡᱩᱜᱽ ᱨᱮᱫᱚ ᱮᱠᱟᱱᱛᱚ ᱫᱚᱨᱠᱟᱨ ᱡᱮ ᱱᱤᱭᱟᱹ ᱥᱚᱢᱚᱭᱠᱟᱞ ᱨᱮᱫᱚ ᱱᱩᱠᱩ ᱡᱤᱵᱽᱼᱡᱤᱭᱟᱹᱞᱤ ᱠᱚ ᱡᱮ ᱱᱩᱠᱩ ᱠᱚᱫᱚ ᱱᱤᱛᱳᱜᱼᱟᱜ ᱡᱩᱜᱽ ᱞᱮᱠᱟ ᱦᱤᱥᱟᱹᱵᱽ ᱞᱮᱠᱟᱛᱮ ᱱᱩᱠᱩ ᱫᱚ ᱟᱹᱰᱤ ᱛᱮᱫ ᱜᱮ ᱡᱚᱜᱟᱣ ᱡᱚᱛᱚᱱ ᱨᱮᱭᱟᱜ ᱫᱚ ᱮᱠᱟᱱᱛᱚ ᱫᱚᱨᱠᱟᱨ ᱠᱟᱱᱟ